ᱦᱮᱸ ᱟᱵᱚ ᱵᱟᱸᱠᱩᱲᱟ ᱦᱚᱱᱚᱛ ᱨᱮᱫᱚ ᱱᱤᱛᱳᱜ ᱫᱚ ᱧᱮᱞ ᱧᱟᱢᱚᱜ ᱠᱟᱱᱜᱮᱭᱟ ᱱᱚᱛᱮ ᱨᱟᱱᱤᱵᱟᱱ ᱞᱟᱭᱯᱩᱨ ᱦᱮᱸᱥᱮ ᱮᱸᱻ ᱵᱟᱸᱠᱩᱲᱟ ᱥᱮᱫ ᱦᱚᱸ ᱧᱮᱞ ᱧᱟᱢᱚᱜ ᱠᱟᱱᱜᱮᱭᱟ ᱱᱚᱛᱮ ᱦᱤᱲᱵᱟᱸᱱᱫᱷ ᱱᱚᱛᱮ ᱥᱤᱢᱞᱟ ᱯᱟᱞ ᱛᱷᱟᱱᱟ ᱠᱚᱨᱮ ᱢᱟᱱᱮ ᱟᱵᱚ ᱵᱟᱸᱠᱩᱲᱟ ᱦᱚᱱᱚᱛ ᱨᱮᱱᱟᱜ ᱡᱟᱦᱟᱸ ᱛᱷᱟᱱᱟ ᱠᱚ ᱢᱮᱱᱟᱜ ᱼᱟ ᱠᱤᱪᱷᱩ ᱠᱤᱪᱷᱩ ᱛᱷᱟᱱᱟ ᱠᱚᱨᱮ ᱫᱚ ᱵᱮᱥ ᱵᱷᱟᱜᱤᱜᱮ ᱧᱮᱞ ᱧᱟᱢᱚᱜ ᱠᱟᱱᱟ ᱟᱨ ᱧᱮᱞ ᱧᱟᱢᱚᱜ ᱠᱟᱱᱟ ᱱᱚᱛᱮ ᱯᱨᱟᱭᱢᱟᱨᱤ ᱠᱷᱚᱱ ᱤᱥᱠᱩᱞ ᱠᱷᱚᱱᱟᱜ ᱠᱚᱞᱮᱡᱽ ᱫᱷᱟ ᱫᱷᱤᱡ ᱜᱮ ᱧᱮᱞ ᱧᱟᱢᱚᱜ ᱠᱟᱱᱟ

ᱦᱮᱸᱻ ᱥᱴᱩᱰᱮᱱᱴ ᱱᱚᱼᱚᱭᱛᱚ ᱦᱮᱸ ᱠᱤᱪᱷᱩ ᱥᱮᱨᱢᱟ ᱪᱟᱞᱟᱜ ᱠᱟᱱᱟ ᱥᱟᱱᱛᱟᱞᱤ ᱵᱷᱟᱥᱟ ᱛᱮ ᱛᱚᱨᱡᱚᱢᱟ ᱛᱟᱦᱚᱞᱮ ᱮᱸᱻᱱᱟᱯᱟᱭ ᱞᱮᱠᱟᱜᱮ ᱧᱮᱞᱚᱜ ᱠᱟᱱᱟ ᱪᱮᱫᱟᱜ ᱥᱮ ᱵᱟᱝ ᱢᱟ ᱟᱵᱚᱣᱟᱜ ᱥᱟᱱᱛᱟᱞᱤ ᱵᱷᱟᱥᱟ ᱫᱚ ᱟᱵᱚᱣᱟᱜ ᱡᱟᱱᱟᱢ ᱟᱲᱟᱝ ᱠᱟᱱᱟ ᱵᱟᱝ ᱦᱟᱞᱮ ᱡᱟᱢᱟ ᱢᱟᱬᱟᱝ ᱛᱤᱧ ᱧᱮᱞᱮᱫ ᱠᱚᱣᱟ ᱟᱵᱚᱨᱮᱱ ᱯᱟ ᱴᱷᱩᱣᱟ ᱠᱚᱫᱚ ᱮᱸᱻ ᱵᱷᱟᱹᱜᱤ ᱜᱮᱠᱚ ᱞᱟᱦᱟ ᱫᱟᱲᱮᱭᱟᱜ ᱠᱟᱱᱟ ᱮᱴᱟᱜ ᱯᱟᱹᱨᱥᱤ ᱛᱮᱫᱩᱧ ᱧᱮᱞᱮᱫ ᱠᱚᱣᱟ ᱟᱵᱚᱨᱮᱱ ᱯᱟ ᱴᱷᱩᱣᱟ ᱠᱚᱫᱚ ᱠᱟ ᱴᱤᱡ ᱫᱚ ᱛᱟᱭᱚᱢ ᱧᱚᱜ ᱨᱮᱜᱮ ᱢᱮᱱᱟᱜ ᱠᱚᱣᱟ ᱛᱟᱦᱚᱞᱮ ᱥᱟᱱᱛᱟᱞᱤ ᱵᱷᱟᱥᱟ ᱛᱮᱫᱚ ᱢᱚᱱᱮᱦᱚᱸ ᱵᱷᱟᱹᱜᱤ ᱠᱚ ᱵᱩᱡᱷ ᱫᱟᱲᱮᱭᱟᱜ ᱠᱟᱱᱟ ᱵᱷᱟᱹᱜᱤ ᱠᱚ ᱩᱭᱦᱟ ᱨ ᱫᱟᱲᱮᱭᱟᱜ ᱠᱟᱱᱟ ᱚᱱᱟ ᱠᱷᱟᱹᱛᱤᱨ ᱛᱮᱧ ᱢᱮᱱ ᱮᱫᱟ ᱵᱟᱝᱢᱟ ᱵᱷᱟ ᱜᱤ ᱜᱮ ᱫᱟᱣ ᱦᱚᱸᱠᱚ ᱦᱟᱢᱮᱴ ᱮᱫᱟ ᱱᱚᱝᱠᱟ ᱠᱟᱛᱮᱫ ᱜᱤᱧ ᱢᱮᱱ ᱮᱫᱟ ᱤᱭᱩᱱᱤᱵᱷᱟᱨᱥᱤᱴᱤ ᱠᱚ ᱪᱟᱞᱟᱣᱟᱠᱟᱱᱟ ᱤᱭᱩᱱᱤᱵᱷᱟᱨᱥᱤᱴᱤ ᱠᱚ ᱯᱟᱲᱦᱟᱣ ᱮᱫᱟ ᱤᱭᱩᱱᱤᱵᱷᱟᱨᱥᱤᱴᱤ ᱯᱟᱲᱦᱟᱣ ᱠᱟᱛᱮ ᱨᱤᱥᱟᱨᱪᱮᱫ ᱛᱟᱵᱚᱱᱟ ᱠᱚ ᱢᱟᱱᱮ ᱻ ᱵᱷᱟᱜᱤᱜᱮ ᱧᱮᱞ ᱧᱟᱢᱚᱜ ᱠᱟᱱᱟ

ᱦᱮᱸᱻ ᱱᱤᱛᱳᱜ ᱛᱚ ᱟᱵᱚ ᱥᱠᱩᱞ ᱠᱚᱞᱮᱡᱽ ᱨᱮ ᱚᱱᱠᱟ ᱞᱮᱠᱟᱢᱟ ᱟᱣᱨᱤ ᱵᱚᱱ ᱮᱸᱻ ᱦᱟᱛᱟᱣ ᱠᱚᱣᱟ ᱱᱟᱮᱢᱻ ᱟᱣᱨᱤ ᱠᱚ ᱦᱟᱛᱟᱣ ᱠᱚᱣᱟ ᱦᱳᱭᱛᱛᱚ ᱦᱟᱛᱷᱟᱣ ᱨᱮᱱᱟᱜ ᱮᱸᱻ ᱛᱚ ᱯᱚᱨᱟᱢᱚᱨᱥᱚ ᱪᱟᱞᱟᱜ ᱠᱟᱱᱟ ᱛᱟᱦᱚᱞᱮ ᱱᱚᱣᱟ ᱵᱟᱨᱮᱛᱮᱢ ᱯᱟᱲᱦᱟᱣᱟᱠᱟᱫ ᱠᱷᱟᱱᱮᱢ ᱧᱟᱢ ᱜᱮᱭᱟ ᱟᱨ ᱩᱸᱻ ᱚᱱᱠᱟ ᱞᱮᱠᱟ ᱰᱤᱜᱨᱤ ᱠᱚ ᱢᱮᱱᱟᱜ ᱠᱷᱟᱱᱫᱚ ᱧᱟᱢᱚᱜ ᱜᱮᱭᱟ ᱟᱨᱻ ᱟᱢᱫᱚ ᱛᱟᱦᱚᱞᱮ ᱥᱟᱱᱛᱟᱞᱤ ᱛᱮᱜᱮᱢ ᱯᱟᱲᱦᱟᱣ ᱟᱠᱟᱜ ᱼᱟ ᱵᱟᱝ ᱛᱟᱦᱚᱞᱮ ᱦᱮᱸ ᱦᱮᱸ ᱟᱪᱪᱷᱟ ᱟᱪᱪᱷᱟ ᱩᱸᱻᱵᱩᱡᱷ ᱫᱟᱲᱮᱭᱟᱜ ᱠᱟᱱᱟ ᱟᱸᱻᱵᱟᱝ ᱱᱚᱣᱟ ᱛᱮᱫᱚ ᱮᱸ ᱪᱟᱠᱨᱤ ᱫᱚ ᱧᱟᱢᱚᱜ ᱜᱮᱭᱟ ᱵᱟᱝ ᱧᱟᱢ ᱛᱮᱫᱚ ᱵᱟᱝ ᱱᱮᱛᱟᱨ ᱫᱚ ᱟᱵᱚ ᱟᱹᱰᱤ ᱜᱮ ᱟᱵᱚᱣᱟᱜ ᱯᱟᱹᱨᱥᱤ ᱫᱚ ᱞᱟᱦᱟ ᱤᱫᱤᱭᱟᱠᱟᱱᱟ ᱱᱚᱣᱟᱛᱮ ᱟᱵᱚ ᱡᱚᱛᱚ ᱨᱮᱱᱟᱜ ᱫᱟᱣ ᱵᱚᱱ ᱦᱟᱢᱮᱴ ᱤᱫᱤᱭᱮᱫᱟ ᱢᱤᱫ ᱢᱤᱫ ᱛᱮ ᱵᱩᱡᱷ ᱟᱪᱪᱷᱟ ᱦᱮᱸ ᱟᱪᱪᱷᱟ ᱴᱷᱤᱠ ᱜᱮᱭᱟ ᱛᱟᱦᱚᱞᱮ